ᱤᱧ ᱡᱩᱫᱤ ᱢᱤᱫ ᱴᱤᱡᱽ ᱟᱠᱷᱚᱨ ᱜᱮ ᱚᱱᱟ ᱜᱮ ᱡᱩᱫᱤ ᱩᱛᱱᱟᱹᱣ ᱡᱩᱫᱤᱧ ᱢᱮᱱᱮᱜᱼᱟ ᱥᱮ ᱪᱮᱫᱞᱮᱠᱟᱛᱮ ᱩᱛᱱᱟᱹᱣᱟᱹᱧ ᱛᱚ ᱢᱤᱫᱴᱤᱡᱽ ᱟᱠᱷᱚᱨ ᱡᱩᱫᱤ ᱡᱟᱦᱟᱱᱟᱜ ᱜᱤᱧ ᱩᱛᱱᱟᱹᱣᱮᱜᱼᱟ ᱡᱟᱦᱟᱱᱟᱜ ᱜᱮ ᱚᱱᱠᱟᱱᱟᱜ ᱡᱩᱫᱤ ᱟᱠᱷᱚᱨ ᱥᱮ ᱡᱟᱦᱟᱱᱟᱜ ᱱᱚᱣᱟ ᱟᱹᱲᱟ ᱦᱚᱸᱵᱚ ᱢᱮᱱ ᱫᱟᱲᱮᱭᱟᱜᱼᱟ ᱛᱚ ᱚᱱᱠᱟ ᱠᱟᱛᱮᱫ ᱡᱩᱫᱤᱧ ᱢᱮᱱᱟ ᱢᱤᱫᱴᱤᱡᱽ ᱫᱩᱞᱟᱹᱲ ᱥᱮ ᱡᱟᱦᱟᱱᱟᱜ ᱜᱮ ᱚᱱᱠᱟᱱᱟᱜ ᱟᱹᱲᱟᱹ ᱡᱩᱫᱤᱢ ᱢᱮᱱᱮᱜᱼᱟ ᱨᱮᱫ ᱛᱚ ᱚᱱᱠᱟᱱᱟᱜ ᱜᱮ ᱡᱟᱦᱟᱱᱟᱜ ᱜᱮ ᱢᱤᱫᱴᱤᱡᱽ ᱡᱟᱦᱟᱸ ᱜᱮ ᱡᱩᱫᱤ ᱟᱠᱷᱚᱨᱮᱢ ᱢᱮᱱᱮᱫᱼᱟ ᱥᱮᱢ ᱨᱚᱲᱮᱜᱼᱟᱢ ᱛᱚ ᱚᱱᱟ ᱨᱮᱭᱟᱜ ᱢᱤᱫᱴᱤᱡᱽ ᱥᱤᱵᱤᱞ ᱵᱩᱡᱷᱟᱹᱜᱼᱢᱟ ᱥᱮ ᱚᱱᱟ ᱨᱮᱭᱟᱜ ᱢᱤᱫᱴᱤᱡᱽ ᱡᱟᱦᱟᱱᱟᱜ ᱜᱮ ᱨᱤᱡᱷᱟᱹᱣ ᱞᱮᱠᱟᱱ ᱠᱟᱛᱷᱟ ᱦᱚᱸ ᱵᱩᱡᱷᱟᱹᱜ ᱢᱟ ᱛᱚ ᱡᱟᱦᱟᱸ ᱛᱮ ᱦᱚᱲ ᱦᱚᱸᱠᱚ ᱠᱩᱥᱤᱭᱟᱜ ᱢᱟ ᱟᱸᱡᱚᱢ ᱛᱮ ᱨᱚᱲ ᱛᱮ ᱱᱟᱯᱟᱭ ᱵᱩᱡᱷᱟᱹᱜ ᱢᱟ ᱛᱚ ᱚᱱᱠᱟᱱᱟᱜ ᱡᱩᱫᱤ ᱡᱟᱦᱟᱱᱟᱜᱼᱮᱢ ᱯᱟᱱᱛᱮ ᱧᱟᱢᱮᱜᱼᱟ ᱥᱮ ᱡᱟᱦᱟᱱᱟᱜ ᱯᱟᱸᱡᱟ ᱧᱟᱢᱟᱢ ᱮᱱᱠᱷᱟᱱ ᱫᱚ ᱚᱱᱠᱟᱱᱟᱜ ᱟᱠᱷᱚᱨ ᱫᱚ ᱟᱹᱰᱤ ᱜᱮ ᱱᱟᱯᱟᱭ ᱵᱩᱡᱷᱟᱹᱜᱼᱟ ᱟᱨ ᱱᱚᱣᱟ ᱱᱚᱣᱟ ᱡᱩᱫᱤ ᱪᱮᱥᱴᱟ ᱨᱮᱢ ᱛᱟᱦᱮᱱᱟ ᱮᱱᱠᱷᱟᱱ ᱫᱚ ᱡᱟᱹᱨᱩᱲᱮᱢ ᱧᱟᱢ ᱜᱮᱭᱟ ᱥᱮ ᱯᱟᱸᱡᱟ ᱧᱟᱢ ᱜᱮᱭᱟᱢ ᱟᱨ ᱟᱨ ᱟᱵᱚᱣᱟᱜ ᱡᱟᱦᱟᱸ ᱱᱚᱣᱟ ᱜᱮ ᱱᱟᱦᱟᱜ ᱡᱟᱦᱟᱸ ᱯᱟᱹᱨᱥᱤ ᱨᱮ ᱱᱚᱣᱟ ᱨᱮ ᱞᱟᱹᱠᱛᱤ ᱦᱚᱸ ᱠᱟᱱ ᱜᱮᱭᱟ ᱱᱤᱛᱳᱝᱼᱟᱜ ᱚᱠᱛᱚ ᱨᱮ ᱡᱟᱦᱟᱸ ᱫᱚ ᱟᱵᱚ ᱟᱹᱰᱤ ᱜᱟᱱ ᱚᱱᱠᱟᱱᱟᱜ ᱟᱹᱲᱟᱹ ᱠᱚᱦᱚᱸ ᱟᱹᱣᱨᱤ ᱵᱚ ᱯᱟᱸᱡᱟ ᱧᱟᱢᱟ ᱥᱮ ᱟᱠᱷᱚᱨ ᱠᱚᱦᱚᱸ ᱟᱹᱣᱨᱤ ᱵᱚᱸ ᱯᱟᱸᱡᱟ ᱧᱟᱢᱟ ᱚᱱᱠᱟᱱᱟᱜ ᱡᱟᱛᱮ ᱟᱨᱚ ᱞᱟᱹᱠᱛᱤᱜ ᱠᱟᱱᱟ ᱛᱚ ᱚᱱᱠᱟᱱᱟᱜ ᱠᱚᱦᱚᱸ ᱡᱩᱫᱤ ᱱᱤᱛᱳᱜ ᱟᱵᱚ ᱠᱟᱹᱢᱤ ᱨᱮᱵᱚ ᱛᱟᱦᱮᱱᱟ ᱩᱱ ᱫᱚ ᱨᱤᱦᱤᱴ ᱠᱟᱹᱢᱤ ᱨᱮᱵᱚ ᱛᱟᱦᱮᱱᱟ ᱮᱱᱠᱷᱟᱱ ᱫᱚ ᱵᱤᱞᱠᱩᱞ ᱥᱮ ᱡᱟᱨᱩᱲ ᱚᱱᱟ ᱠᱚᱫᱚ ᱵᱚ ᱧᱟᱢ ᱜᱮᱭᱟ ᱛᱚ ᱪᱮᱥᱴᱟ ᱨᱮ ᱤᱧ ᱫᱚ ᱱᱤᱭᱟᱹ ᱜᱮ ᱱᱟᱦᱟᱜ ᱤᱧ ᱢᱮᱱᱟ ᱠᱤ ᱟᱵᱚ ᱡᱟᱦᱟᱸ ᱛᱤᱱᱟᱹᱜ ᱜᱮ ᱥᱟᱶᱛᱟ ᱮᱨ ᱡᱟᱦᱟᱸ ᱛᱤᱱᱟᱹᱜ ᱜᱮ ᱦᱚᱲ ᱢᱮᱱᱟᱜ ᱵᱚᱱᱟ ᱛᱚ ᱱᱚᱣᱟ ᱠᱚ ᱟᱞᱚ ᱵᱚ ᱟᱹᱲᱤᱥᱟᱜ ᱢᱟ ᱱᱚᱣᱟ ᱟᱵᱚᱣᱟᱜ ᱨᱚᱲ ᱠᱟᱱᱟ ᱟᱵᱚᱣᱟᱜ ᱚᱞ ᱠᱟᱱᱟ ᱛᱚ ᱱᱚᱣᱟ ᱦᱤᱥᱟᱹᱵᱽ ᱛᱮᱜᱮ ᱡᱟᱦᱟᱸᱛᱤᱱᱟᱹᱜ ᱜᱮ ᱟᱭᱢᱟᱜᱟᱱ ᱡᱟᱦᱟᱸ ᱛᱤᱱᱟᱹᱜ ᱜᱮ ᱟᱹᱲᱟᱹ ᱠᱚ ᱚᱞ ᱠᱚ ᱥᱮ ᱱᱚᱣᱟ ᱠᱚ ᱡᱩᱫᱤ ᱛᱟᱵᱚ ᱵᱟᱹᱠᱤ ᱢᱮᱱᱟᱜᱼᱟ ᱛᱚ ᱱᱚᱣᱟ ᱠᱚᱦᱚᱸ ᱟᱹᱰᱤ ᱪᱟᱬᱮ ᱵᱚ ᱟᱹᱰᱤ ᱩᱥᱟᱹᱨᱟ ᱵᱚ ᱯᱟᱸᱡᱟ ᱧᱟᱢ ᱢᱟ ᱟᱨ ᱱᱚᱣᱟ ᱠᱟᱹᱢᱤ ᱨᱮᱵᱚ ᱫᱷᱩᱨᱟᱹᱣ ᱛᱟᱦᱮᱱ ᱢᱟ ᱛᱚᱵᱮ ᱮᱱᱟᱝ ᱜᱮ ᱟᱵᱚᱣᱟᱜ ᱡᱟᱦᱟᱸᱜᱮ ᱚᱞ ᱨᱚᱲ ᱥᱮ ᱱᱚᱣᱟ ᱟᱹᱲᱟᱹ ᱠᱚᱨᱮᱱᱟᱜ ᱡᱟᱦᱟᱱᱟᱜ ᱜᱮ ᱵᱟᱠᱷᱟᱱ ᱟᱵᱚ ᱫᱚ ᱪᱤᱠᱟᱹᱜ ᱠᱟᱱᱟ ᱱᱤᱛᱳᱜ ᱫᱚ ᱦᱤᱱᱫᱤ ᱢᱮᱥᱟ ᱥᱮ ᱵᱟᱝᱞᱟ ᱢᱮᱥᱟ ᱡᱟᱦᱟᱸ ᱠᱚᱨᱮ ᱫᱚ ᱡᱩᱫᱤ ᱵᱟᱝᱞᱟ ᱫᱤᱥᱚᱢ ᱟᱨ ᱥᱮ ᱵᱟᱝᱞᱟ ᱵᱟᱝᱜᱟᱞ ᱨᱮ ᱢᱮᱱᱟᱜ ᱠᱚᱣᱟ ᱮᱱᱠᱷᱟᱱ ᱫᱚ ᱩᱱᱠᱩ ᱫᱚ ᱵᱮᱝᱜᱚᱞᱤ ᱢᱮᱥᱟ ᱠᱟᱛᱮᱫ ᱠᱚ ᱨᱚᱲ ᱠᱟᱱᱟ ᱡᱷᱟᱨᱠᱷᱚᱸᱰ ᱨᱮᱫᱚ ᱦᱤᱱᱫᱤ ᱢᱮᱥᱟ ᱠᱟᱛᱮᱫ ᱠᱚ ᱨᱚᱲ ᱠᱟᱱᱟ ᱳᱲᱤᱭᱟ ᱩᱲᱤᱥᱥᱟ ᱨᱮᱫᱚ ᱳᱲᱤᱭᱟ ᱢᱮᱥᱟ ᱠᱟᱛᱮᱫ ᱠᱚ ᱨᱚᱲ ᱠᱟᱱᱟ ᱦᱮᱸᱥᱮ ᱛᱚ ᱱᱚᱝᱠᱟ ᱠᱟᱛᱮᱫ ᱟᱹᱰᱤᱜᱟᱱ ᱡᱟᱦᱟᱸ ᱡᱟᱦᱟᱸ ᱴᱚᱴᱷᱟ ᱠᱚᱨᱮ ᱥᱮ ᱵᱷᱤᱱᱟᱹ ᱵᱷᱤᱱᱟᱹ ᱯᱚᱱᱚᱛ ᱠᱚᱨᱮ ᱚᱱᱟ ᱠᱚᱨᱮ ᱱᱟᱦᱟᱜ ᱟᱯᱟᱱᱼᱟᱹᱯᱤᱱ ᱚᱱᱟ ᱯᱚᱱᱚᱛ ᱦᱤᱥᱟᱹᱵᱽ ᱟᱠᱚᱣᱟᱜ ᱡᱟᱦᱟᱸ ᱵᱷᱟᱥᱟ ᱠᱟᱱᱟ ᱥᱮ ᱟᱵᱚᱣᱟᱜ ᱡᱩᱫᱤ ᱨᱚᱲ ᱠᱟᱱᱟ ᱮᱱᱠᱷᱟᱱ ᱚᱱᱟ ᱢᱮᱥᱟ ᱠᱟᱛᱮᱫ ᱦᱚᱸᱠᱚ ᱨᱚᱲ ᱠᱟᱱᱟ ᱛᱚ ᱱᱚᱣᱟ ᱤᱫᱤ ᱠᱟᱛᱮᱫ ᱜᱮ ᱟᱞᱚ ᱵᱚ ᱦᱤᱨᱠᱟᱹ ᱦᱟᱜ ᱢᱟ ᱟᱨ ᱱᱚᱣᱟ ᱫᱩᱞᱟᱹᱲ ᱞᱟᱹᱠᱛᱤ ᱠᱟᱱᱟ ᱥᱮ ᱪᱮᱫ ᱧᱟᱢ ᱦᱚᱸ ᱞᱟᱹᱠᱛᱤ ᱠᱟᱱᱟ ᱛᱚ ᱚᱱᱟ ᱞᱟᱹᱜᱤᱫ ᱛᱮᱜᱤᱧ ᱢᱮᱱᱟ ᱟᱵᱚ ᱱᱚᱣᱟ ᱡᱟᱦᱟᱸ ᱜᱮ ᱱᱟᱦᱟᱜ ᱡᱟᱦᱟᱸ ᱟᱠᱷᱚᱨ ᱠᱟᱱᱟ ᱚᱱᱟ ᱫᱚ ᱯᱟᱸᱡᱟ ᱧᱟᱢ ᱦᱚᱸ ᱟᱹᱰᱤ ᱜᱮ ᱞᱟᱹᱠᱛᱤ ᱠᱟᱱᱟ ᱴᱷᱤᱠᱜᱮᱭᱟ